ᱡᱟᱦᱟᱸ ᱜᱷᱟᱨᱚᱸᱡᱽ ᱨᱮᱱᱟᱜ ᱠᱟᱹᱱᱤ ᱜᱷᱟᱨᱚᱸᱡᱽ ᱨᱮᱱᱟᱜ ᱠᱟᱹᱢᱤ ᱫᱚ ᱤᱧ ᱫᱚ ᱡᱚᱛᱚ ᱫᱚ ᱵᱟᱹᱧ ᱵᱟᱰᱟᱭᱟ ᱤᱧᱫᱚ ᱚᱞᱚᱜ ᱯᱟᱲᱦᱟᱜ ᱠᱟᱱᱟᱹᱧ ᱚᱱᱟᱛᱮ ᱤᱧ ᱫᱚ ᱜᱷᱟᱨᱚᱸᱡᱽ ᱨᱮᱱᱟᱜ ᱠᱟᱹᱢᱤ ᱫᱚ ᱤᱱᱟᱹᱜ ᱡᱚᱛᱚ ᱫᱚ ᱵᱟᱹᱧ ᱵᱟᱰᱟᱭᱟ ᱟᱨ ᱩᱱᱟᱹ ᱚᱲᱟᱜ ᱠᱷᱚᱱᱟᱜ ᱦᱚᱸ ᱵᱟᱠᱚ ᱩᱱᱟᱹᱜ ᱵᱟᱠᱚ ᱢᱮᱛᱟ ᱵᱟᱲᱟ ᱟᱹᱧᱟ ᱡᱮ ᱦᱟᱱᱟ ᱥᱮ ᱱᱚᱣᱟ ᱠᱟᱹᱢᱤ ᱛᱟᱵᱚᱱ ᱢᱮ ᱛᱚ ᱚᱞᱚᱜ ᱯᱟᱲᱦᱟᱜ ᱠᱟᱱᱟᱹᱧ ᱥᱮ ᱟᱫᱚ ᱚᱱᱟᱛᱮ ᱵᱟᱠᱚ ᱢᱮᱛᱟ ᱵᱟᱲᱟ ᱟᱹᱧᱟᱹ ᱛᱚ ᱚᱞᱚᱜ ᱫᱟᱠᱟ ᱩᱛᱩ ᱥᱮ ᱜᱩ ᱨᱟᱪᱟ ᱜᱩᱨᱤᱡᱽ ᱠᱚ ᱥᱮ ᱚᱲᱟᱜ ᱠᱚ ᱯᱚᱛᱟᱣ ᱠᱚ ᱚᱱᱟ ᱠᱚᱫᱚ ᱵᱟᱹᱧ ᱵᱟᱰᱟᱭᱟ ᱛᱚ ᱡᱟᱦᱟᱸ ᱜᱚᱜᱚ ᱛᱟᱠᱚ ᱟᱞᱮᱨᱮᱱ ᱜᱚᱜᱚ ᱛᱟᱠᱚ ᱢᱮᱱᱟᱜ ᱠᱚ ᱩᱱᱠᱩ ᱥᱟᱶᱛᱮᱧ ᱜᱚᱲᱚ ᱵᱟᱲᱟ ᱟᱠᱚᱣᱟᱹᱧ ᱧᱮᱞ ᱵᱟᱲᱟᱭᱟᱹᱧ ᱪᱮᱫ ᱨᱮᱱᱟᱜ ᱟᱹᱰᱤ ᱜᱟᱱ ᱤᱪᱷᱟᱹ ᱢᱮᱱᱟᱜ ᱛᱤᱧᱟᱹ ᱟᱹᱰᱤ ᱟᱹᱰᱤ ᱟᱸᱴ ᱤᱪᱷᱟᱹ ᱢᱮᱱᱟᱜ ᱛᱤᱧᱟᱹ ᱚᱱᱟ ᱠᱚ ᱢᱟᱱᱮ ᱦᱟᱥᱟ ᱠᱟᱹᱢᱤ ᱨᱮᱱᱟᱜ ᱟᱹᱰᱤ ᱟᱸᱴ ᱤᱪᱷᱟᱹ ᱢᱮᱱᱟᱜ ᱛᱤᱧᱟᱹ ᱛᱟᱯᱚᱨᱮ ᱫᱷᱚᱨᱟᱣ ᱠᱟᱜ ᱢᱮ ᱪᱟᱥ ᱟᱵᱟᱫ ᱪᱟᱥ ᱟᱵᱟᱫ ᱫᱚ ᱟᱹᱰᱤ ᱜᱮ ᱡᱩᱨᱩᱨᱤ ᱜᱮᱭᱟ ᱡᱮᱢᱚᱱ ᱟᱵᱚ ᱦᱩᱲᱩ ᱡᱚᱱᱰᱨᱟ ᱟᱞᱩ ᱛᱟᱯᱚᱨᱮ ᱟᱭᱢᱟ ᱫᱷᱚᱨᱚᱱ ᱨᱮᱱᱟᱜ ᱥᱚᱵᱡᱤ ᱠᱚ ᱜᱟᱡᱚᱨ ᱠᱚ ᱵᱤᱴ ᱟᱞᱩ ᱡᱚᱛᱚ ᱫᱷᱚᱨᱚᱱ ᱨᱮᱱᱟᱜ ᱥᱚᱵᱡᱤ ᱜᱮ ᱪᱟᱥ ᱦᱩᱭᱩᱜ ᱛᱟᱵᱚᱱᱟ ᱛᱚ ᱟᱵᱚ ᱡᱚᱛᱚ ᱵᱚᱱ ᱪᱟᱥᱚᱜ ᱠᱟᱱᱟ ᱚᱱᱟ ᱫᱚ ᱟᱹᱰᱤ ᱡᱟᱨᱩᱨᱤ ᱜᱮᱭᱟ ᱪᱟᱥ ᱫᱚ ᱵᱟᱵᱚᱱ ᱪᱟᱥ ᱞᱮᱠᱷᱟᱱ ᱫᱚ ᱡᱚᱢ ᱟᱵᱚᱱ ᱪᱮᱫ ᱛᱚ ᱟᱵᱚ ᱪᱟᱥ ᱦᱩᱭᱩᱜ ᱛᱟᱵᱚᱱᱟ ᱡᱚᱛᱚ ᱠᱚᱜᱮ ᱡᱚᱢ ᱟᱵᱚᱱ ᱟᱵᱚ ᱚᱠᱚᱭ ᱠᱚ ᱠᱚ ᱪᱟᱥ ᱟᱵᱚᱱᱟ ᱩᱱᱠᱩ ᱢᱚᱛᱚ ᱫᱚ ᱵᱟᱝ ᱡᱚᱛᱚ ᱜᱮ ᱫᱷᱚᱨᱟ ᱠᱟᱜᱢᱮ ᱟᱹᱠᱷᱟᱨᱤᱧ ᱮᱫᱟᱠᱚ ᱠᱤᱨᱤᱧ ᱮᱫᱟᱠᱚ ᱡᱚᱛᱚ ᱦᱚᱲ ᱜᱮᱠᱚ ᱡᱚᱢ ᱮᱫᱟ ᱠᱚ ᱧᱩᱭᱮᱫᱟ ᱠᱚ